ᱤᱧ ᱪᱮᱜ ᱤᱧ ᱥᱤᱠᱱᱟᱹᱛᱟ ᱡᱟᱦᱟᱸ ᱞᱮᱠᱟ ᱵᱷᱟᱵᱛᱮ ᱚᱱᱟ ᱫᱚ ᱦᱩᱭᱩᱜ ᱠᱟᱱᱟ ᱡᱮ ᱥᱮᱫᱟᱭ ᱞᱮᱠᱟ ᱡᱟᱦᱟᱸ ᱩᱝᱠᱩ ᱜᱤᱫᱽᱨᱟᱹ ᱠᱚ ᱞᱟᱴᱷᱩ ᱦᱚᱲ ᱠᱚ ᱥᱚᱢᱢᱟᱱ ᱠᱚ ᱠᱟᱱ ᱛᱟᱦᱮᱸᱱᱟ ᱛᱮᱦᱮᱧ ᱜᱟᱯᱟ ᱚᱝᱠᱟ ᱥᱚᱢᱢᱟᱱ ᱵᱟᱠᱚ ᱮᱢᱟ ᱠᱚ ᱠᱟᱱᱟ ᱡᱮ ᱵᱚᱱᱫᱷᱩ ᱛᱟᱞᱟ ᱨᱮ ᱪᱮᱜ ᱠᱟ ᱨᱚᱲ ᱦᱩᱭᱩᱜᱼᱟ ᱥᱮ ᱥᱮ ᱢᱟᱦᱟᱥᱚᱭ ᱠᱚ ᱛᱟᱞᱟᱨᱮ ᱤᱥᱠᱩᱞ ᱠᱚᱨᱮᱢ ᱛᱟᱦᱮᱸ ᱞᱮᱱ ᱠᱷᱟᱱ ᱴᱤᱪᱟᱨ ᱠᱚ ᱪᱮᱜ ᱠᱟ ᱥᱚᱢᱢᱟᱱ ᱠᱚ ᱮᱢ ᱠᱚ ᱦᱩᱭᱩᱜᱼᱟ ᱵᱟᱠᱚ ᱮᱢ ᱫᱟᱲᱮᱣ ᱠᱚ ᱠᱟᱱᱟ ᱥᱮ ᱟᱠᱚ ᱨᱮᱱ ᱡᱟᱦᱟᱸᱭ ᱞᱟᱴᱩ ᱦᱚᱲ ᱠᱚᱠᱚ ᱛᱟᱦᱮᱸᱱᱟ ᱩᱝᱠᱩ ᱴᱷᱤᱠᱴᱷᱟᱠ ᱵᱷᱟᱵᱮ ᱥᱚᱢᱢᱟᱱ ᱵᱟᱠᱚ ᱮᱢ ᱫᱟᱲᱮᱣ ᱠᱚ ᱠᱟᱱᱟ ᱩᱝᱠᱩ ᱢᱟᱱᱮ ᱞᱟᱴᱷᱩ ᱩᱛᱟᱹᱨᱮᱢ ᱛᱟᱦᱮᱸ ᱞᱮᱱᱠᱷᱟᱡ ᱪᱮᱜ ᱠᱟ ᱨᱚᱲ ᱦᱩᱭᱩᱜᱼᱟ ᱱᱚᱰᱮ ᱦᱚᱸ ᱩᱝᱠᱩ ᱴᱷᱤᱠ ᱴᱷᱟᱠ ᱫᱚᱠᱚ ᱨᱚᱲ ᱫᱟᱲᱮᱭᱟᱜ ᱠᱟᱱᱟ ᱢᱟᱱᱮ ᱡᱟᱦᱟᱸᱭ ᱴᱷᱮᱡ ᱪᱮᱜ ᱞᱮᱠᱟ ᱚᱝᱠᱟ ᱜᱟᱞᱢᱟᱨᱟᱣ ᱦᱩᱭᱩᱜᱼᱟ ᱚᱱᱟ ᱜᱟᱞᱢᱟᱨᱟᱣ ᱦᱚᱸ ᱴᱷᱤᱠ ᱴᱷᱟᱠ ᱵᱟᱠᱚ ᱞᱟᱹᱭ ᱫᱟᱲᱮᱜ ᱵᱟᱠᱚ ᱢᱮᱱ ᱫᱟᱲᱮᱜ ᱠᱟᱱᱟ ᱚᱱᱟᱛᱮ ᱤᱥᱠᱩᱞ ᱨᱮ ᱡᱟᱦᱟᱸ ᱥᱤᱠᱠᱷᱟ ᱵᱮᱵᱚᱥᱛᱟ ᱦᱩᱭᱩᱜᱼᱟ ᱚᱱᱟ ᱥᱤᱠᱠᱷᱟ ᱵᱮᱵᱚᱥᱛᱟ ᱠᱷᱚᱱ ᱦᱚᱸ ᱚᱸᱰᱮ ᱠᱷᱚᱱ ᱦᱚᱸ ᱢᱟᱱᱮ ᱱᱤᱡᱮᱨᱟᱜ ᱚᱲᱟᱜ ᱨᱮ ᱡᱮ ᱥᱤᱠᱠᱷᱟ ᱵᱮᱵᱚᱥᱛᱟ ᱠᱚ ᱧᱟᱢᱟ ᱪᱮᱜ ᱞᱮᱠᱟ ᱵᱷᱟᱵᱮ ᱥᱚᱢᱢᱟᱱ ᱠᱚ ᱦᱩᱭᱩᱜᱼᱟ ᱚᱝᱠᱟ ᱫᱚ ᱩᱝᱠᱩ ᱫᱚ ᱵᱟᱠᱚ ᱥᱚᱢᱢᱟᱱ ᱫᱟᱲᱮᱣ ᱠᱚ ᱠᱟᱱᱟ